ᱯᱟᱹᱦᱤᱞ ᱫᱚ ᱚᱲᱟᱜ ᱠᱚᱨᱮᱜ ᱜᱮ ᱜᱤᱫᱽᱨᱟᱹ ᱠᱚᱠᱚ ᱦᱩᱭᱩᱜ ᱠᱟᱱ ᱛᱟᱦᱮᱱᱟ ᱵᱟᱞᱮ ᱪᱟᱞᱟᱜ ᱠᱟᱱ ᱛᱟᱦᱮᱱᱟ ᱦᱟᱸᱥᱯᱤᱴᱟᱞ ᱫᱚ ᱚᱲᱟᱜ ᱠᱚᱨᱮ ᱜᱮ ᱨᱟᱱ ᱨᱮᱦᱮᱫ ᱠᱚᱞᱮ ᱠᱚᱴᱮᱡ ᱵᱟᱲᱟᱭᱮᱫ ᱛᱟᱦᱮᱱᱟ ᱟᱨ ᱞᱮ ᱡᱚᱢᱮᱫ ᱛᱟᱦᱮᱱ ᱠᱷᱟᱱ ᱫᱚᱞᱮ ᱵᱮᱥᱚᱜ ᱠᱟᱱ ᱛᱟᱦᱮᱱ ᱜᱮᱭᱟ ᱱᱮᱛᱟᱨ ᱫᱚ ᱦᱟᱥᱯᱤᱴᱟᱞ ᱤᱭᱟᱹ ᱠᱟᱛᱮᱫ ᱫᱚ ᱚᱱᱟᱛᱮ ᱦᱟᱸᱥᱯᱤᱴᱟᱞ ᱠᱚᱞᱮ ᱪᱟᱞᱟᱜᱼᱟ ᱢᱮᱛᱟ ᱠᱩᱣᱟᱹᱧ ᱪᱟᱞᱟᱜ ᱛᱟᱵᱚᱱ ᱯᱮᱭᱟ ᱦᱟᱥᱯᱤᱴᱟᱞ ᱥᱮᱫ ᱚᱸᱰᱮ ᱠᱚ ᱞᱟᱹᱭᱟᱯᱮᱭᱟ ᱵᱩᱫᱽᱫᱷᱤ ᱠᱚ ᱞᱟᱹᱭᱟᱯᱮᱭᱟ ᱨᱟᱱ ᱠᱚ ᱮᱢᱟ ᱯᱮᱭᱟ ᱟᱨ ᱯᱮ ᱡᱚᱢᱟ ᱱᱟᱭᱜᱮ ᱱᱟᱯᱟᱭ ᱜᱮ ᱵᱮᱥ ᱜᱮᱯᱮ ᱛᱟᱦᱮᱱᱚᱜᱼᱟ ᱱᱚᱜᱼᱚᱭ ᱪᱟᱞᱟᱜ ᱟᱯᱮ ᱛᱚᱠᱚ ᱮᱞᱟᱡᱽ ᱦᱚᱸᱠᱚ ᱮᱞᱟᱡᱽ ᱯᱮᱭᱟ ᱪᱟᱞᱟᱜ ᱟᱯᱮ ᱛᱮ ᱟᱨ ᱵᱟᱢ ᱪᱟᱞᱟᱜ ᱠᱷᱟᱱ ᱫᱚ ᱵᱟᱢ ᱵᱮᱥᱚᱜ ᱟᱥᱮ ᱟᱨ ᱵᱟᱝᱠᱷᱟᱱ ᱫᱚ ᱟᱞᱮ ᱫᱚ ᱥᱮᱫᱟᱭ ᱫᱚ ᱚᱲᱟᱜ ᱨᱮᱜᱮ ᱞᱮ ᱨᱟᱱ ᱨᱮᱦᱮᱫ ᱠᱚᱞᱮ ᱨᱤᱫᱮᱫ ᱛᱟᱦᱮᱱᱟ ᱠᱮᱴᱮᱡᱮᱫ ᱛᱟᱦᱮᱱᱟᱞᱮ ᱡᱚᱢᱮᱫ ᱛᱟᱦᱮᱱᱟ ᱛᱚ ᱵᱮᱥ ᱜᱮᱞᱮ ᱛᱟᱦᱮᱱ ᱠᱟᱱ ᱛᱟᱦᱮᱫ ᱟᱨ ᱱᱮᱛᱟᱨ ᱫᱚ ᱰᱟᱠᱴᱚᱨ ᱠᱚ ᱩᱯᱮᱞ ᱟᱠᱟᱱᱟ ᱱᱟᱭᱟ ᱱᱟᱭᱟ ᱰᱟᱠᱴᱚᱨ ᱵᱟᱝ ᱪᱟᱞᱟᱣ ᱞᱮᱱ ᱨᱮᱦᱚᱸ ᱛᱚ ᱰᱟᱠᱴᱚᱨᱮ ᱢᱮᱛᱟᱢᱟ ᱡᱮ ᱱᱚᱝᱠᱟ ᱩᱯᱮᱞ ᱦᱩᱭ ᱟᱠᱟᱱᱟ ᱱᱚᱝᱠᱟ ᱥᱚᱨᱠᱟᱨᱤ ᱦᱩᱭ ᱠᱟᱱᱟ ᱛᱚ ᱪᱟᱞᱟᱜ ᱯᱮ ᱨᱟᱱ ᱨᱮᱦᱮᱫᱚᱜ ᱟᱯᱮ ᱵᱟᱢ ᱪᱟᱞᱟᱜ ᱠᱷᱟᱱ ᱫᱚ ᱚᱠᱟᱨᱮ ᱱᱟᱜ ᱮ ᱰᱟᱠᱛᱚᱨ ᱫᱚᱭ ᱟᱢᱫᱚ ᱵᱟᱭ ᱦᱮᱡ ᱟᱢᱟᱛᱚ ᱚᱲᱟᱜ ᱨᱮᱫᱚ ᱵᱟᱢ ᱪᱟᱞᱟᱜ ᱠᱷᱟᱱ ᱫᱚ ᱚᱱᱠᱟᱞᱮ ᱟᱞᱮ ᱫᱚ ᱥᱮᱫᱟᱭ ᱫᱚ ᱚᱲᱟᱜ ᱨᱮᱜᱮ ᱠᱚ ᱜᱤᱫᱽᱨᱟᱹ ᱠᱚᱫᱚ ᱠᱚ ᱤᱭᱟᱹᱣ ᱠᱟᱱ ᱛᱟᱦᱮᱱᱟ ᱟᱫᱚ ᱟᱞᱮ ᱛᱮᱜᱮ ᱞᱮ ᱨᱟᱱ ᱨᱮᱦᱮᱫ ᱠᱚᱞᱮ ᱠᱚᱴᱮᱡ ᱵᱟᱲᱟᱭᱮᱫ ᱛᱟᱦᱮᱱᱟ ᱡᱚᱢ ᱵᱟᱲᱟᱭᱮᱫ ᱛᱟᱦᱮᱱᱟᱞᱮ ᱛᱚ ᱚᱱᱟᱛᱮ ᱱᱤᱛᱳᱜ ᱫᱚ ᱱᱟᱭᱜᱮ ᱱᱟᱯᱟᱭ ᱜᱮᱛᱮ ᱟᱫᱚ ᱱᱤᱛᱳᱜ ᱫᱚ ᱪᱟᱞᱟᱜ ᱦᱩᱭᱩᱜ ᱛᱟᱞᱮᱭᱟ ᱵᱟᱝ ᱪᱟᱞᱟᱣ ᱞᱮᱱᱠᱷᱟᱱ ᱛᱚ ᱟᱫᱚ ᱵᱟᱭ ᱡᱩᱛᱩᱜ ᱠᱟᱱᱟ ᱥᱮ ᱱᱤᱛᱳᱜ ᱫᱚ ᱟᱫᱚ ᱱᱤᱛᱳᱜ ᱫᱚ ᱰᱟᱠᱴᱚᱨᱟᱜ ᱦᱟᱛ ᱨᱮ ᱦᱮᱱᱟᱜᱼᱟ ᱥᱟᱱᱟᱢᱟᱜ ᱱᱤᱛᱳᱜ ᱫᱚ ᱡᱩᱲᱤ ᱵᱩᱴᱤ ᱠᱚᱫᱚ ᱱᱤᱛᱳᱜ ᱫᱚ ᱛᱤᱛᱮ ᱠᱚᱴᱮᱡᱟᱜ ᱫᱚ ᱱᱤᱛᱚᱜ ᱫᱚ ᱵᱟᱭ ᱠᱟᱹᱢᱤᱭᱮᱟ ᱟᱫᱚᱠᱚ ᱢᱮᱱᱫᱟ ᱫᱩ ᱤᱫᱤᱭᱮᱢ ᱫᱩ ᱪᱟᱞᱟᱜ ᱢᱮ ᱤᱫᱤᱭᱮᱢ ᱟᱨᱮᱢ ᱟᱡ ᱛᱮᱜᱮ ᱱᱟᱜ ᱮ ᱞᱟᱹᱭᱟ ᱪᱮᱫ ᱠᱟᱱ ᱛᱟᱭᱟ ᱪᱮᱫ ᱵᱟᱝ ᱥᱟᱱᱟᱢ ᱰᱟᱠᱴᱚᱨ ᱫᱚᱭ ᱞᱟᱹᱭᱟᱢᱟ ᱟᱨ ᱟᱢ ᱛᱮᱫᱚ ᱵᱟᱢ ᱵᱟᱲᱟᱭ ᱧᱚᱜᱟ ᱥᱮ ᱟᱨ ᱵᱟᱢ ᱤᱭᱟᱹ ᱧᱚᱜᱟ ᱪᱟᱞᱟᱜ ᱟᱢ ᱛᱚᱵᱮ ᱛᱚ ᱚᱸᱰᱮ ᱞᱟᱹᱭᱟᱢᱟᱭ ᱰᱟᱠᱛᱟᱨ ᱫᱚ ᱵᱟᱢ ᱪᱟᱞᱟᱣ ᱞᱮᱱᱠᱷᱟᱡ ᱛᱚ ᱵᱟᱭ ᱞᱟᱹᱭᱟᱢᱟ ᱪᱟᱞᱟᱜ ᱜᱮ ᱦᱩᱭᱩᱜᱼᱟ ᱧᱮᱧᱮᱞ ᱜᱮ ᱦᱩᱭᱩᱜᱼᱟ ᱟᱫᱚ ᱚᱱᱟᱛᱤᱧ ᱢᱮᱛᱟ ᱠᱚᱣᱟ ᱢᱟ ᱛᱚᱵᱮ ᱫᱮᱞᱟ ᱵᱚᱱ ᱤᱫᱤᱭᱮᱯᱮ ᱱᱩᱭ ᱫᱚ ᱵᱮᱥᱚᱜ ᱛᱟᱵᱚᱱᱟᱭ ᱟᱨ ᱵᱟᱵᱚᱱ ᱤᱫᱤᱭᱮ ᱠᱷᱟᱱ ᱫᱚ ᱢᱟ ᱛᱚᱵᱮ ᱱᱟᱜ ᱮ ᱧᱤᱨ ᱫᱟᱹᱲ ᱛᱟᱵᱚᱱᱟ ᱟᱫᱚ ᱵᱟᱵᱚᱱ ᱱᱩᱭ ᱫᱚᱵᱚᱱ ᱦᱚᱲ ᱦᱟᱨᱛᱟ ᱫᱟᱲᱮᱟᱭᱟᱭᱟ ᱚᱱᱟᱛᱮ ᱰᱟᱠᱛᱚᱨ ᱚᱲᱟᱜ ᱫᱚ ᱪᱟᱞᱟᱜ ᱫᱚ ᱡᱚᱨᱩᱨᱤ ᱠᱟᱱᱟ